ᱟᱹᱛᱩ ᱴᱚᱞᱟ ᱟᱹᱛᱩ ᱴᱚᱞᱟ ᱨᱮᱭᱟᱜ ᱞᱟᱭᱼᱞᱟᱠᱪᱟᱨ ᱮᱱᱮᱡ ᱥᱮᱨᱮᱧ ᱫᱩᱨᱟᱹᱝ ᱫᱚ ᱟᱵᱚ ᱥᱟᱱᱛᱟᱞᱤ ᱯᱟᱹᱨᱥᱤ ᱨᱮᱭᱟᱜ ᱯᱟᱹᱨᱥᱤ ᱠᱟᱱᱟ ᱡᱮᱞᱮᱠᱟ ᱟᱵᱚ ᱥᱟᱱᱛᱟᱞᱤ ᱯᱟᱹᱨᱥᱤ ᱫᱚ ᱮᱱᱮᱡ ᱥᱮᱨᱮᱧ ᱮᱱᱮᱡ ᱥᱮᱨᱮᱧ ᱨᱚᱲ ᱞᱟᱸᱫᱟ ᱥᱮ ᱮᱢᱟᱱ ᱛᱮᱭᱟᱜ ᱜᱮ ᱠᱟᱱ ᱛᱟᱵᱚᱱᱟ ᱡᱮᱞᱮᱠᱟ ᱟᱵᱚ ᱫᱚ ᱦᱚᱲ ᱦᱚᱯᱚᱱ ᱟᱹᱫᱤᱵᱟᱹᱥᱤ ᱠᱟᱱᱟ ᱵᱚᱱ ᱚᱱᱟ ᱤᱭᱟᱹᱛᱮ ᱟᱵᱚᱣᱟᱜ ᱯᱟᱹᱨᱥᱤ ᱵᱟᱝ ᱟᱫᱚᱜ ᱞᱟᱹᱜᱤᱫᱛᱮ ᱱᱚᱣᱟ ᱫᱚ ᱮᱱᱮᱡ ᱥᱮᱨᱮᱧ ᱫᱚ ᱟᱵᱚ ᱵᱚᱱ ᱨᱟᱹᱠᱷᱤ ᱫᱚᱦᱚ ᱡᱚᱜᱟᱣ ᱟᱹᱜᱩ ᱟᱠᱟᱫᱟ ᱥᱮ ᱵᱚᱱ ᱫᱚᱦᱚ ᱡᱚᱜᱟᱣᱟ ᱪᱮᱫᱟᱜ ᱮᱱᱛᱮᱫ ᱟᱵᱚ ᱫᱚ ᱱᱚᱣᱟ ᱞᱮᱠᱟᱛᱮ ᱟᱵᱚᱣᱟᱜ ᱯᱟᱹᱨᱥᱤ ᱫᱚ ᱵᱟᱹᱭᱼᱵᱟᱹᱭᱛᱮ ᱟᱫ ᱤᱫᱤᱜ ᱠᱟᱱᱟ ᱱᱤᱛᱚᱜ ᱫᱚ ᱚᱱᱟ ᱵᱟᱝ ᱟᱫ ᱦᱚᱪᱚᱭ ᱞᱟᱹᱜᱤᱫᱛᱮ ᱱᱚᱣᱟ ᱯᱟᱹᱨᱥᱤ ᱫᱚ ᱞᱟᱭᱼᱞᱟᱠᱪᱟᱨ ᱫᱚ ᱟᱵᱚᱣᱟᱜ ᱡᱮᱢᱚᱱ ᱛᱟᱦᱮᱸ ᱤᱫᱤᱜ ᱛᱟᱵᱚᱱᱢᱟ ᱟᱨ ᱚᱱᱠᱟ ᱜᱮ ᱵᱚᱱ ᱫᱚᱦᱚ ᱤᱫᱤ ᱠᱟᱜᱼᱟ ᱫᱚᱦᱚ ᱤᱫᱤ ᱠᱟᱛᱮᱫ ᱜᱮᱵᱚᱱ ᱟᱵᱚᱣᱟᱜ ᱯᱟᱹᱨᱥᱤ ᱵᱟᱝ ᱟᱫᱚᱜ ᱞᱟᱹᱜᱤᱫᱛᱮ ᱱᱚᱣᱟ ᱞᱟᱭᱼᱞᱟᱠᱪᱟᱨ ᱨᱮ ᱜᱚᱲᱚᱜ ᱟᱵᱚᱱ ᱡᱮᱢᱚᱱ ᱟᱵᱚ ᱠᱚ ᱡᱚᱛᱚ ᱠᱚ ᱜᱮ